ᱵᱚᱦᱚᱨᱚᱢᱯᱩᱨ ᱠᱷᱚᱡ ᱡᱟᱦᱟᱸ ᱡᱮ ᱱᱚᱣᱟ ᱢᱳᱵᱟᱭᱤᱞ ᱨᱮᱱᱟᱜ ᱪᱟᱨᱡᱟᱨᱤᱧ ᱠᱤᱨᱤᱧ ᱟᱠᱟᱫ ᱡᱮ ᱱᱚᱣᱟ ᱢᱳᱵᱟᱭᱤᱞ ᱠᱟᱹᱴᱤᱡ ᱯᱷᱮᱨ ᱪᱟᱨᱡᱚᱜ ᱠᱟᱱᱟ ᱠᱟᱹᱴᱤᱡ ᱯᱷᱮᱨ ᱵᱟᱝ ᱪᱟᱨᱡᱚᱜ ᱠᱟᱱᱟ ᱡᱮ ᱚᱱᱟ ᱞᱟᱹᱜᱤᱫ ᱟᱫᱚ ᱱᱚᱣᱟ ᱪᱟᱨᱡᱟᱨ ᱞᱟᱹᱜᱤᱫ ᱤᱧ ᱡᱮᱧ ᱢᱮᱱ ᱦᱚᱪᱚᱭᱮᱫ ᱛᱟᱵᱚᱱᱟ ᱠᱟᱹᱴᱤᱡ ᱱᱚᱣᱟᱯᱮ ᱞᱟᱹᱭᱟᱹᱧᱟᱹ